ᱦᱮᱞᱳ ᱚᱠᱚᱭᱮᱢ ᱞᱟᱹᱭᱫᱟᱭᱟ ᱵᱟᱹᱵᱩ ᱚ ᱞᱟᱹᱭᱫᱟᱹᱧ ᱦᱚᱞᱟᱭᱟ ᱡᱤᱞ ᱠᱟᱹᱡ ᱠᱷᱟᱨᱟᱯ ᱠᱚᱫᱚ ᱪᱮᱫ ᱠᱟᱜᱱᱟᱜ ᱮᱢ ᱮᱢᱟᱫᱤᱧ ᱛᱟᱦᱮᱸᱜ ᱡᱤᱞ ᱨᱮᱱᱟᱜ ᱠᱳᱱᱳ ᱠᱳᱣᱟᱞᱤᱴᱤ ᱵᱟᱹᱱᱩᱜᱼᱟ ᱴᱷᱤᱠ ᱴᱷᱟᱠ ᱵᱟᱝ ᱠᱟᱹᱡ ᱞᱮᱧᱡᱮᱨ ᱧᱚᱜ ᱜᱮᱭᱟ ᱡᱤᱞ ᱠᱚ ᱦᱮᱸ ᱚᱲᱟᱜ ᱠᱚᱨᱮᱜ ᱠᱚ ᱨᱚᱦᱮᱫᱤᱧ ᱠᱟᱱᱟ ᱱᱚᱝᱠᱟᱱᱟᱜ ᱡᱤᱞ ᱮᱢ ᱟᱹᱜᱩ ᱠᱟᱫᱟ ᱚᱱᱟ ᱜᱮᱠᱚ ᱞᱟᱹᱭᱫᱟ ᱡᱤᱞ ᱠᱚ ᱵᱷᱟᱜᱤ ᱴᱷᱤᱠ ᱚᱠᱟ ᱞᱮᱠᱟ ᱞᱮᱸᱡᱮᱨᱼᱯᱮᱸᱡᱮᱨ ᱱᱚᱝᱠᱟ ᱫᱚ ᱞᱟᱹᱭᱫᱟᱹᱧ ᱛᱟᱦᱚᱞᱮ ᱠᱷᱚᱫᱽᱫᱟᱨ ᱠᱚᱦᱚᱸ ᱪᱤᱠᱟᱹ ᱛᱮᱢ ᱧᱟᱢ ᱠᱚᱣᱟ ᱚᱱᱠᱟᱱ ᱡᱤᱞ ᱠᱚ ᱡᱚᱫᱤᱢ ᱠᱚᱨᱟᱣᱟ ᱵᱟᱝ ᱟᱫᱚ ᱚᱱᱠᱟᱱᱟᱜ ᱜᱮᱛᱚᱧ ᱧᱟᱢ ᱠᱟᱫᱟ

ᱦᱳᱭ ᱟᱨᱠᱤ ᱯᱚᱨᱚᱵᱚᱨᱛᱤ ᱚᱱᱠᱟ ᱟᱞᱚ ᱦᱩᱭᱩᱜ ᱢᱟ ᱵᱟᱠᱷᱟᱡ ᱫᱚ ᱵᱟᱠᱷᱟᱱ ᱫᱚᱠᱟᱱ ᱢᱚᱠᱟᱱ ᱞᱮ ᱵᱚᱱᱫᱚ ᱠᱟᱛᱟᱢᱟ ᱦᱳᱭ ᱟᱨᱠᱤ ᱯᱚᱨᱚᱵᱚᱨᱛᱤ ᱡᱟᱛᱮ ᱟᱨᱚ ᱚᱱᱠᱟ ᱟᱞᱚ ᱦᱩᱭᱩᱜ ᱴᱷᱤᱠ ᱟᱪᱷᱮ ᱯᱚᱨᱮᱛᱮ ᱵᱷᱟᱜᱮ ᱡᱮᱱᱚ ᱦᱩᱭᱩᱜ ᱴᱷᱤᱠ ᱜᱮᱭᱟ ᱛᱟᱦᱚᱞᱮ ᱢᱟ